ᱫᱟᱜᱨᱮ ᱯᱟᱭᱨᱟᱜ ᱚᱠᱛᱚ ᱱᱤᱨᱟᱹᱭ ᱛᱟᱦᱮᱱ ᱨᱮᱱᱟᱜ ᱠᱤᱪᱷᱩ ᱜᱟᱱ ᱩᱯᱟᱹᱭᱫᱚ ᱦᱩᱭᱩᱜ ᱠᱟᱱᱟ ᱟᱢ ᱱᱤᱥᱥᱟᱥ ᱠᱚ ᱡᱮᱢᱚᱱ ᱫᱚᱦᱚ ᱫᱟᱲᱮᱭᱟᱜ ᱢᱮ ᱡᱟᱦᱟᱸᱛᱤᱥ ᱡᱟᱦᱟᱸᱨᱮ ᱡᱮᱢᱚᱱ ᱩᱱᱩᱢ ᱜᱚᱫᱚᱜᱼᱟᱢ ᱦᱮᱸ ᱥᱮ ᱱᱤᱥᱥᱟᱥ ᱡᱩᱫᱤᱢ ᱫᱚᱦᱚ ᱫᱟᱲᱮᱭᱟᱜᱼᱟ ᱮᱱᱠᱷᱟᱱ ᱟᱢ ᱩᱱᱩᱢ ᱠᱟᱛᱮᱫ ᱟᱨᱦᱚᱢ ᱨᱟᱠᱟᱵ ᱫᱟᱲᱮᱭᱟᱜᱼᱟ ᱱᱤᱥᱥᱟᱥ ᱡᱩᱫᱤ ᱟᱢ ᱫᱚᱦᱚ ᱫᱟᱲᱮᱭᱟᱜᱼᱟ ᱟᱨ ᱱᱤᱥᱥᱟᱥ ᱡᱩᱫᱤ ᱵᱟᱢ ᱫᱚᱦᱚ ᱫᱟᱲᱮᱭᱟᱜᱼᱟ ᱩᱱᱩᱢ ᱨᱮᱜᱮᱢ ᱜᱚᱡ ᱩᱛᱟᱹᱨᱚᱜᱼᱟ ᱚᱱᱟ ᱞᱟᱹᱜᱤᱫ ᱛᱮᱫᱚ ᱱᱤᱥᱥᱟᱥ ᱫᱚᱦᱚ ᱥᱮ ᱩᱱᱩᱢ ᱠᱟᱛᱮᱫ ᱛᱟᱦᱮᱸ ᱥᱮ ᱩᱱᱩᱢ ᱠᱟᱛᱮᱫ ᱥᱟᱦᱮᱫ ᱠᱩᱲᱟᱹᱣ ᱠᱩᱲᱟᱹᱣ ᱫᱚᱨᱠᱟᱨ ᱟᱨ ᱡᱩᱫᱤ ᱥᱟᱦᱮᱫ ᱡᱟᱦᱟᱸᱭ ᱵᱟᱭ ᱠᱩᱲᱟᱹᱣ ᱫᱟᱲᱮᱭᱟᱜᱼᱟ ᱩᱱᱤ ᱢᱩᱨᱮ ᱫᱟᱜ ᱵᱚᱞᱚᱣᱟᱭᱟ ᱥᱟᱦᱮᱫ ᱥᱟᱱᱟᱭᱮᱭᱟ ᱮᱱᱠᱷᱟᱱ ᱢᱩᱨᱮ ᱫᱟᱜ ᱵᱚᱞᱚ ᱞᱮᱱᱠᱷᱟᱱᱜᱮ ᱩᱱᱤ ᱪᱷᱩᱨᱩᱜᱟᱭ ᱥᱮ ᱩᱱᱩᱢ ᱜᱩᱡᱩᱜᱟᱭ ᱢᱮᱱᱠᱷᱟᱱ ᱡᱟᱦᱟᱸᱭ ᱦᱚᱲ ᱱᱤᱥᱥᱟᱥᱮ ᱠᱩᱲᱟᱹᱟ ᱩᱱᱤ ᱢᱩᱨᱮ ᱫᱟᱜ ᱵᱟᱝ ᱵᱚᱞᱚᱣᱟᱭᱟ ᱥᱟᱣᱦᱮᱫ ᱵᱟᱝ ᱥᱟᱱᱟᱭᱮᱭᱟ ᱵᱟᱭ ᱥᱟᱦᱮᱫᱟ ᱟᱨ ᱫᱟᱜ ᱵᱟᱝ ᱵᱚᱞᱚᱣᱟᱭ ᱠᱷᱟᱱ ᱩᱱᱤ ᱩᱱᱟᱹᱜ ᱜᱷᱟᱹᱲᱤᱡ ᱵᱟᱧᱪᱟᱣᱮ ᱛᱟᱦᱮᱸ ᱫᱟᱲᱮᱭᱟᱜᱼᱟ ᱟᱨ ᱚᱱᱟ ᱡᱚᱞᱟᱨᱮ ᱡᱮᱢᱚᱱ ᱥᱮᱭᱟᱞᱚᱢ ᱠᱚ ᱛᱟᱦᱮᱱᱟ ᱡᱟᱹᱱᱩᱢ ᱠᱚ ᱛᱟᱦᱮᱱᱟ ᱟᱹᱛᱩᱜᱼᱟ ᱫᱟᱜ ᱚᱱᱟ ᱠᱚᱨᱮ ᱩᱱᱤ ᱥᱚᱢᱚᱭ ᱨᱮ ᱟᱡ ᱩᱱᱩᱢ ᱜᱚᱫᱚᱜᱟᱭ ᱩᱱ ᱡᱚᱠᱷᱚᱱ ᱱᱤᱥᱥᱟᱥᱮ ᱠᱩᱲᱟᱹᱣᱢᱟ ᱟᱨ ᱡᱚᱠᱷᱚᱱᱮ ᱟᱹᱛᱩᱜᱼᱟ ᱪᱮᱛᱟᱱ ᱛᱟᱦᱮᱱᱟ ᱩᱱ ᱡᱚᱠᱷᱚᱱᱮ ᱥᱟᱦᱮᱫᱢᱟ ᱱᱚᱝᱠᱟ ᱠᱟᱛᱮᱫ ᱩᱱᱤ ᱵᱟᱱ ᱫᱟᱜ ᱠᱚᱨᱮ ᱯᱟᱭᱨᱟᱜ ᱚᱠᱛᱚ ᱵᱟᱧᱪᱟᱣᱮ ᱛᱟᱦᱮᱸ ᱫᱟᱲᱮᱭᱟᱜᱼᱟ